ᱦᱮᱸ ᱦᱮᱞᱳ ᱦᱮᱸ ᱡᱚᱸᱦᱟᱨ ᱜᱮ ᱟᱢᱫᱚ ᱚᱠᱚᱭ ᱪᱚ ᱚ ᱤᱧᱦᱚᱸ ᱱᱟᱪᱚᱱᱤᱭᱟᱹ ᱵᱟᱞᱟ ᱠᱟᱱ ᱜᱤᱭᱟᱹᱧ ᱟᱢᱫᱚ ᱛᱚᱵᱮ ᱢᱟᱹᱫᱟᱹᱲᱤᱭᱟᱹ ᱵᱟᱞᱟ ᱠᱟᱱᱟᱢ ᱦᱮᱸ ᱤᱧ ᱤᱧᱫᱚ ᱱᱟᱪᱚᱱᱤᱭᱟᱹ ᱵᱟᱞᱟ ᱠᱟᱹᱱᱟᱹᱧ ᱡᱷᱚᱛᱚ ᱮᱱᱮᱡ ᱤᱧ ᱵᱟᱰᱟᱭᱟ ᱫᱚᱝ ᱞᱟᱸᱜᱽᱲᱮ ᱥᱚᱨᱦᱟᱭ ᱵᱟᱦᱟ ᱡᱚᱛᱚᱱᱟᱜ ᱤᱧ ᱵᱟᱲᱟᱭᱟ ᱟᱨ ᱟᱢ ᱪᱮᱫ ᱠᱚ ᱨᱩᱢ ᱵᱟᱲᱟᱭᱟ ᱚ ᱚ ᱤᱧ ᱦᱚᱸ ᱫᱟᱜ ᱵᱟᱯᱞᱟ ᱦᱚᱧ ᱫᱚᱱ ᱜᱮᱭᱟ ᱫᱟᱜ ᱵᱟᱯᱞᱟ ᱦᱚᱧ ᱫᱚᱱ ᱜᱮᱭᱟ ᱨᱩᱭ ᱜᱮᱭᱟᱢ ᱚ ᱟᱨ ᱚ ᱟᱢᱫᱚ ᱛᱚᱵᱮ ᱢᱟᱹᱫᱟᱹᱲᱤᱭᱟᱹ ᱠᱚᱲᱟ ᱠᱟᱱᱟᱢ ᱛᱚᱵᱮ ᱥᱚᱨᱦᱟᱭ ᱡᱚᱠᱷᱚᱱ ᱚᱱᱟ ᱠᱚᱨᱛᱟᱞ ᱠᱚᱦᱚᱸ ᱨᱩᱢ ᱫᱟᱲᱮᱭᱟᱜᱼᱟ ᱦᱮᱸ ᱟᱨ ᱪᱮᱫ ᱤᱭᱟᱹ ᱛᱤᱨᱭᱳ ᱚᱨᱚᱝ ᱦᱚᱢ ᱵᱟᱰᱟᱭ ᱜᱮᱭᱟ ᱦᱮᱸ ᱦᱮᱸ ᱤᱧ ᱦᱚᱸ ᱟᱹᱰᱤ ᱱᱟᱪᱚᱱᱤᱭᱟᱹ ᱠᱩᱲᱤ ᱠᱟᱱ ᱜᱤᱭᱟᱹᱧ ᱡᱚᱠᱷᱚᱱ ᱢᱟᱹᱫᱟᱹᱲᱤᱭᱟᱹ ᱥᱮ ᱥᱚᱜᱚᱭ ᱠᱚᱲᱟ ᱛᱤᱨᱭᱳ ᱠᱚᱲᱟ ᱜᱮ ᱵᱟᱝ ᱟᱹᱰᱤ ᱨᱮᱛᱟᱲ ᱥᱮᱨᱮᱧ ᱤᱧ ᱵᱩᱡᱷᱟᱹᱜᱼᱟ ᱦᱮᱸ ᱟᱹᱰᱤ ᱨᱟᱹᱥᱠᱟᱹᱣᱟᱱ ᱠᱟᱱ ᱜᱤᱭᱟᱹᱧ ᱟᱨ ᱚᱱᱟ ᱵᱟᱱᱟᱢ ᱠᱚᱫᱚᱢ ᱵᱟᱲᱟᱭᱟ ᱥᱮ ᱵᱟᱢ ᱵᱟᱲᱟᱭᱟ ᱚ ᱱᱮᱛᱟᱨ ᱠᱚᱲᱟ ᱠᱚᱢᱟ ᱮᱱᱛᱮᱫ ᱚᱱᱟ ᱢᱟ ᱥᱟᱱᱟᱢ ᱠᱚ ᱟᱫ ᱪᱟᱵᱟ ᱠᱮᱫ ᱚᱱᱟ ᱠᱚᱫᱚ ᱵᱟᱠᱚ ᱵᱟᱰᱟᱭ ᱦᱮᱸ ᱟᱪᱪᱷᱟ ᱟᱢ ᱫᱚ ᱢᱟᱹᱫᱟᱹᱲᱤᱭᱟᱹ ᱠᱚᱲᱟ ᱠᱟᱱᱟᱢ ᱫᱟᱸᱥᱟᱭ ᱠᱚᱯᱮ ᱫᱚᱱ ᱵᱟᱲᱟᱭᱟ ᱟᱫᱚ ᱫᱟᱸᱥᱟᱭ ᱮᱱᱮᱡ ᱫᱚ ᱚᱠᱟᱴᱟᱜ ᱫᱟᱸᱥᱟᱭᱮᱢ ᱠᱩᱥᱤᱭᱟᱜᱼᱟ ᱴᱷᱟᱯ ᱫᱟᱸᱥᱟᱭ ᱥᱮ ᱞᱚᱵᱚᱭ ᱫᱟᱸᱥᱟᱭ ᱚ ᱛᱚᱵᱮ ᱟᱹᱰᱤ ᱢᱚᱡᱽ ᱪᱩᱲᱩᱠ ᱯᱩᱴᱩᱠ ᱮᱢ ᱫᱚᱱ ᱫᱟᱲᱮᱭᱟᱜᱼᱟ ᱵᱟᱝ ᱡᱮᱢᱚᱱ ᱛᱩᱢᱫᱟᱜ ᱮᱢ ᱨᱩᱭᱟ ᱚᱱᱠᱟ ᱜᱮᱢ ᱫᱚᱱᱟ ᱫᱚᱱ ᱦᱚᱸ ᱵᱟᱝ ᱚᱻ ᱚᱻ ᱤᱧᱦᱚᱸ ᱚᱲᱟᱜ ᱨᱮ ᱜᱚᱜᱚ ᱛᱟᱠᱚ ᱠᱚ ᱢᱤᱛᱟᱹᱧ ᱜᱮᱭᱟ ᱚᱱᱟ ᱠᱟᱹᱢᱤ ᱦᱩᱭᱩᱜᱼᱟ ᱱᱚᱣᱟ ᱠᱟᱹᱢᱤ ᱦᱩᱭᱩᱜᱼᱟ ᱤᱧᱫᱚ ᱛᱩᱢᱫᱟᱜ ᱨᱩᱧ ᱟᱸᱡᱚᱢ ᱞᱮᱠᱷᱟᱱ ᱥᱟᱱᱟᱢ ᱠᱟᱹᱢᱤ ᱠᱚᱧ ᱧᱤᱨ ᱵᱟᱹᱜᱤᱭᱟᱜᱼᱟ ᱟᱨ ᱮᱱᱮᱡ ᱤᱧ ᱦᱤᱡᱩᱜᱼᱟ ᱦᱮᱸ ᱦᱮᱸ ᱮᱱᱛᱮᱫ ᱨᱟᱹᱥᱠᱟᱹ ᱫᱚ ᱨᱟᱹᱥᱠᱟᱹ ᱠᱟᱱᱟ ᱦᱮᱸ ᱨᱟᱹᱥᱠᱟᱹ ᱫᱚ ᱨᱟᱹᱥᱠᱟᱹ ᱠᱟᱱᱟ ᱮᱱᱛᱮᱫ ᱨᱟᱹᱥᱠᱟᱹ ᱤᱭᱟᱹ ᱠᱟᱛᱮᱫ ᱫᱚ ᱚᱠᱚᱭ ᱟᱪᱪᱷᱟ ᱠᱟᱹᱢᱤᱭᱟ ᱦᱮᱸ ᱱᱮᱛᱟᱨ ᱠᱩᱲᱤ ᱢᱟ ᱪᱮᱫ ᱫᱚᱝ ᱞᱟᱸᱜᱽᱲᱮ ᱮᱱᱮᱡ ᱦᱚᱸ ᱥᱟᱱᱟᱢ ᱠᱚ ᱦᱤᱲᱤᱧ ᱪᱟᱵᱟ ᱠᱮᱫ ᱱᱮᱛᱟᱨ ᱢᱟ ᱢᱳᱵᱟᱭᱤᱞ ᱡᱩᱜᱽ ᱠᱟᱱ ᱠᱷᱟᱹᱞᱤ ᱠᱚ ᱰᱮᱹᱱᱥᱟᱠᱚ ᱤᱱᱟᱹᱜᱮ ᱰᱤᱡᱮ ᱠᱚ ᱟᱲᱟᱜᱟ ᱵᱟᱯᱞᱟ ᱵᱤᱦᱟᱹ ᱠᱚᱨᱮᱫ ᱛᱩᱢᱫᱟᱜ ᱴᱟᱢᱟᱠ ᱢᱟ ᱥᱟᱱᱟᱢ ᱠᱚ ᱦᱤᱲᱤᱧ ᱪᱟᱵᱟ ᱠᱮᱫ ᱱᱮᱛᱟᱨ ᱠᱚᱲᱟ ᱫᱚ ᱚᱱᱟ ᱛᱮᱜᱮ ᱛᱚ ᱛᱩᱢᱫᱟᱜ ᱴᱟᱢᱟᱠ ᱨᱩ ᱦᱚᱸ ᱵᱟᱠᱚ ᱵᱟᱰᱟᱭᱟ